ᱦᱮᱞᱳ ᱠᱟᱠᱟ ᱟᱹᱞᱤ ᱞᱤᱧ ᱞᱟᱹᱭᱮᱜᱼᱟ ᱰᱮᱢᱠᱟᱰᱤ ᱠᱷᱚᱱ ᱴᱷᱤᱠᱟ ᱠᱮᱜ ᱞᱤᱧᱟᱹ ᱵᱤᱱ ᱥᱮ ᱦᱳᱭ ᱟᱹᱞᱤᱧ ᱳᱰᱤᱥᱟ ᱞᱤᱧ ᱪᱟᱞᱟᱜᱼᱟ ᱦᱩᱱᱟᱹᱜ ᱟᱫᱚ ᱟᱹᱵᱤᱱ ᱵᱤᱱ ᱞᱟᱹᱭ ᱫᱟᱲᱮᱭᱟᱜᱼᱟ ᱚᱠᱚᱭ ᱰᱨᱟᱭᱵᱷᱟᱨ ᱵᱮᱥᱮ ᱵᱮᱥᱟᱭ ᱢᱮᱱ ᱫᱚ ᱵᱮᱥ ᱵᱷᱟᱲᱟᱭ ᱦᱟᱛᱟᱣᱟ ᱠᱚᱢ ᱵᱷᱟᱲᱟ ᱛᱮ ᱥᱮ ᱴᱷᱤᱠ ᱴᱷᱟᱠ ᱢᱟᱱᱮ ᱛᱤᱱᱟᱹᱜᱟᱱ ᱠᱷᱚᱨᱪᱟ ᱦᱩᱭᱩᱜᱼᱟ ᱚᱱᱟ ᱵᱤᱥᱚᱭᱛᱮ ᱵᱟᱲᱟᱭ ᱥᱟᱱᱟᱭᱮᱜ ᱞᱤᱧ ᱛᱟᱦᱮᱸᱜ